ᱦᱳᱭ ᱟᱵᱚᱣᱟᱜ ᱯᱚᱱᱚᱛ ᱟᱨ ᱥᱩᱨᱼᱥᱩᱯᱩᱨ ᱥᱚᱦᱚᱨ ᱠᱚ ᱦᱚᱛᱮ ᱛᱮ ᱟᱹᱛᱩ ᱴᱚᱴᱷᱟ ᱠᱚᱨᱮᱜ ᱪᱷᱟᱹᱛᱤᱠᱟᱜ ᱟᱥᱚᱨ ᱫᱚ ᱯᱟᱲᱟᱜ ᱠᱟᱱ ᱜᱮᱭᱟ ᱡᱮᱞᱮᱠᱟ ᱟᱵᱚ ᱨᱮᱱ ᱜᱤᱫᱟᱹᱨ ᱯᱤᱫᱟᱹᱨ ᱵᱟᱡᱟᱨ ᱠᱚᱛᱮ ᱥᱠᱩᱞ ᱠᱚᱞᱮᱡᱽ ᱠᱚ ᱥᱮᱱᱚᱜ ᱠᱟᱱᱟ ᱮᱱᱮᱠᱷᱟᱱ ᱩᱱᱠᱩ ᱫᱚ ᱦᱟᱸᱜ ᱮᱴᱟᱜ ᱵᱷᱟᱥᱟ ᱛᱮᱜᱮ ᱨᱚᱲ ᱛᱮᱠᱚ ᱵᱟᱫᱽᱫᱷᱚᱜ ᱠᱟᱱᱟ ᱟᱨ ᱚᱞᱚᱜ ᱯᱟᱲᱦᱟᱣ ᱛᱮᱦᱚᱸ ᱠᱚ ᱵᱟᱫᱽᱫᱷᱚ ᱠᱚ ᱛᱟᱦᱮᱸ ᱠᱟᱱᱟ ᱛᱚᱵᱮ ᱱᱚᱝᱠᱟ ᱠᱟᱛᱮᱫ ᱟᱵᱚᱣᱟᱜ ᱵᱷᱟᱥᱟ ᱥᱮ ᱱᱚᱣᱟ ᱪᱤᱠᱤ ᱠᱚᱦᱚᱸ ᱩᱱᱟᱹᱜ ᱰᱮᱵᱷᱞᱚᱯ ᱨᱮᱱᱟᱜ ᱪᱟᱱᱥ ᱠᱚ ᱵᱟᱝ ᱧᱟᱢᱚᱜ ᱠᱟᱱᱟ ᱟᱫᱚ ᱱᱚᱣᱟ ᱠᱚᱨᱮ ᱫᱚ ᱫᱚᱨᱠᱟᱨᱚᱜᱼᱟ ᱡᱮ ᱡᱟᱦᱟᱸ ᱜᱮ ᱥᱚᱦᱚᱨ ᱵᱟᱡᱟᱨ ᱨᱮ ᱯᱟᱲᱦᱟᱜ ᱠᱟᱱᱟ ᱵᱚᱱ ᱜᱤᱫᱟᱹᱨ ᱠᱚ ᱟᱵᱚ ᱨᱤᱱ ᱮᱱᱠᱷᱟᱱ ᱩᱱᱠᱩ ᱠᱚᱫᱚ ᱴᱷᱤᱠ ᱜᱮᱭᱟ ᱚᱱᱟ ᱵᱷᱟᱥᱟ ᱛᱮᱦᱚᱸ ᱨᱚᱯᱚᱲ ᱢᱟ ᱦᱟᱸᱜ ᱱᱤᱨᱜᱷᱟᱹᱛ ᱜᱮ ᱢᱚᱡᱽᱵᱩᱨᱟᱠᱟᱱᱟ ᱵᱚᱱ ᱛᱚᱵᱮ ᱮᱢ ᱠᱟᱛᱮᱫ ᱦᱚᱸ ᱚᱲᱟᱜ ᱨᱮ ᱥᱮ ᱱᱤᱡᱮ ᱴᱚᱴᱷᱟ ᱨᱮᱫᱚ ᱟᱹᱛᱩ ᱴᱚᱴᱷᱟ ᱠᱚᱨᱮ ᱫᱚ ᱱᱤᱡᱮᱨ ᱡᱟᱱᱟᱢ ᱵᱷᱟᱥᱟ ᱛᱮᱜᱮ ᱨᱚᱲ ᱟᱨ ᱥᱮᱪᱮᱫᱚᱜ ᱞᱟᱹᱠᱛᱤ ᱠᱟᱱᱟ ᱛᱚᱵᱮᱭᱟᱱᱟ ᱜᱮ ᱟᱵᱚ ᱱᱚᱣᱟ ᱱᱤᱡᱮᱨᱟᱜ ᱵᱷᱟᱥᱟ ᱟᱨ ᱟᱹᱛᱩ ᱴᱚᱴᱷᱟ ᱠᱚᱨᱮ ᱦᱚᱸ ᱱᱤᱡᱮᱨᱟᱜ ᱡᱟᱹᱨᱤ ᱵᱚᱱ ᱫᱚᱦᱚ ᱫᱟᱲᱮᱭᱟᱜᱼᱟ ᱟᱨ ᱡᱩᱫᱤ ᱥᱚᱦᱚᱨ ᱵᱟᱡᱟᱨ ᱞᱮᱠᱟᱜᱮ ᱟᱵᱚᱦᱚᱸ ᱦᱟᱱᱮ ᱦᱤᱱᱫᱤ ᱤᱝᱞᱤᱥ ᱛᱮᱜᱮᱵᱚᱱ ᱪᱟᱞᱟᱜᱼᱟ ᱠᱷᱟᱹᱞᱤ ᱟᱨ ᱱᱤᱡᱮᱨ ᱡᱟᱱᱟᱢ ᱵᱷᱟᱥᱟ ᱫᱚ ᱵᱟᱹᱜᱤᱭᱟᱜᱼᱟ ᱤᱱᱟᱹ ᱠᱷᱟᱱ ᱫᱚ ᱠᱟᱡᱮ ᱜᱮ ᱱᱤᱡᱮᱨᱟᱜ ᱵᱷᱟᱥᱟ ᱫᱚ ᱢᱟᱞᱚᱴᱚᱜᱼᱟ ᱟᱨ ᱟᱹᱛᱩ ᱴᱚᱴᱷᱟ ᱠᱚᱨᱮ ᱦᱚᱸ ᱟᱵᱚᱣᱟᱜ ᱱᱚᱣᱟ ᱪᱷᱟᱹᱛᱤᱠ ᱠᱚ ᱦᱚᱸ ᱤᱱᱟᱹᱠᱷᱟᱱ ᱛᱟᱠ ᱠᱚ ᱧᱟᱢ ᱟᱠᱚ ᱱᱤᱡᱮᱨ ᱡᱟᱱᱟᱢ ᱵᱷᱟᱥᱟ ᱡᱩᱫᱤ ᱵᱚᱱ ᱵᱟᱹᱜᱤ ᱠᱮᱜᱼᱟ ᱮᱱᱠᱷᱟᱱ ᱢᱟ ᱮᱴᱟᱜ ᱵᱷᱟᱥᱟ ᱛᱮᱜᱮ ᱵᱚᱱ ᱪᱟᱞᱟᱣ ᱞᱮᱱᱠᱷᱟᱱ ᱚᱱᱠᱟ ᱱᱤᱡᱮᱨᱟᱜ ᱢᱟᱱ ᱢᱚᱨᱡᱟᱫᱟ ᱦᱚᱸ ᱵᱟᱝ ᱛᱟᱦᱮᱱᱟ ᱚᱱᱟ ᱛᱮᱜᱮ ᱡᱟᱦᱟᱸ ᱜᱮ ᱦᱩᱭᱩᱜ ᱛᱚᱵᱮ ᱥᱚᱦᱚᱨ ᱫᱚ ᱥᱚᱦᱚᱨ ᱞᱮᱠᱟ ᱛᱚᱵᱮ ᱱᱤᱡᱮᱨ ᱚᱲᱟᱜ ᱟᱹᱛᱩ ᱴᱚᱴᱷᱟ ᱠᱚᱨᱮ ᱫᱚ ᱱᱤᱡᱮᱨ ᱚᱲᱟᱜ ᱨᱮᱫᱚ ᱱᱤᱡᱮᱨ ᱡᱟᱱᱟᱢ ᱵᱷᱟᱥᱟ ᱛᱮᱜᱮ ᱨᱚᱲ ᱫᱚ ᱞᱟᱹᱠᱛᱤ ᱠᱟᱱᱟ ᱟᱨ ᱱᱤᱦᱟᱹᱛ ᱜᱮ ᱱᱚᱣᱟ ᱞᱟᱹᱠᱛᱤ ᱠᱟᱱᱟ